ᱦᱮᱸ ᱞᱟᱹᱭ ᱵᱮᱱ ᱦᱚᱸ ᱜᱚᱝᱠᱮ ᱞᱟᱹᱭ ᱵᱤᱱ ᱚ ᱚᱞᱚᱜ ᱯᱟᱲᱦᱟᱜ ᱵᱟᱨᱮ ᱛᱮᱥᱮ ᱱᱟᱜ ᱦᱳᱭ ᱢᱟᱬᱟᱝ ᱠᱷᱚᱱ ᱫᱚ ᱡᱟᱦᱟᱸ ᱛᱤᱱᱟᱹᱜ ᱞᱤᱪᱟᱹᱲ ᱛᱟᱦᱮᱸᱠᱟᱱᱟ ᱱᱮᱛᱟᱨ ᱫᱚ ᱟᱹᱰᱤ ᱜᱟᱱ ᱤᱭᱟᱹ ᱠᱟᱱᱟ ᱵᱮᱥ ᱦᱚᱨᱛᱮ ᱪᱟᱞᱟᱜ ᱠᱟᱱᱟ ᱟᱹᱰᱤ ᱜᱟᱱ ᱜᱮᱠᱚ ᱯᱟᱲᱦᱟᱜ ᱠᱟᱱᱟ ᱡᱚᱛᱚ ᱜᱮ ᱠᱤᱪᱷᱩ ᱜᱟᱱ ᱫᱚ ᱠᱟᱹᱢᱤ ᱠᱟᱹᱢᱤ ᱠᱚᱛᱮ ᱯᱟᱲᱦᱟᱣ ᱫᱚ ᱟᱹᱰᱤ ᱢᱚᱡᱽ ᱜᱮ ᱪᱟᱞᱟᱜ ᱠᱟᱱ ᱛᱟᱠᱚᱣᱟ ᱟᱨ ᱜᱤᱫᱽᱨᱟᱹ ᱠᱚ ᱡᱚᱛᱚ ᱜᱮᱠᱚ ᱦᱤᱡᱩᱜ ᱠᱟᱱᱟ ᱛᱚ ᱯᱟᱲᱦᱟᱣ ᱢᱟ ᱟᱨ ᱡᱟᱦᱟᱸᱭ ᱠᱚ ᱵᱟᱠᱚ ᱦᱤᱡᱩᱜ ᱠᱟᱱᱟ ᱩᱱᱠᱩ ᱢᱟ ᱱᱟᱜ ᱡᱳᱨᱼᱡᱚᱵᱚᱥᱛᱤ ᱵᱟᱹᱞᱤᱧ ᱯᱟᱲᱦᱟᱣᱮᱫ ᱠᱚᱣᱟ ᱱᱟᱜ ᱵᱟᱹᱞᱤᱧ ᱟᱹᱜᱩᱭᱮᱫ ᱠᱚᱣᱟ ᱡᱟᱭᱦᱳᱠ ᱤᱥᱠᱩᱞ ᱦᱚᱞᱤᱧ ᱧᱮᱞᱮᱜᱼᱟ ᱦᱟᱸᱜ ᱢᱤᱫ ᱥᱮᱡ ᱛᱮ ᱟᱨ ᱚᱱᱛᱮ ᱢᱟᱥᱴᱟᱨ ᱦᱚᱞᱤᱧ ᱢᱟᱥᱴᱟᱨ ᱠᱟᱱᱟ ᱱᱚᱛᱮ ᱚᱱᱟ ᱨᱮᱱᱟᱜ ᱠᱷᱟᱹᱛᱤᱨ ᱛᱮᱜᱮ ᱱᱟᱜ ᱴᱤᱭᱩᱥᱚᱱ ᱫᱚ ᱱᱟᱜ ᱞᱤᱧ ᱯᱟᱲᱦᱟᱣᱮᱫ ᱠᱚᱣᱟ ᱟᱫᱚ ᱯᱨᱟᱭ ᱴᱷᱤᱠ ᱜᱮᱠᱚ ᱯᱟᱲᱦᱟᱜ ᱠᱟᱱᱟ ᱵᱮᱥ ᱜᱮ ᱜᱤᱫᱽᱨᱟᱹ ᱠᱚ ᱡᱟᱦᱟᱸᱭ ᱵᱟᱝ ᱯᱟᱲᱦᱟᱜ ᱠᱚᱫᱚ ᱦᱟᱸᱜ ᱩᱱᱠᱩ ᱫᱚ ᱵᱟᱝᱞᱤᱧ ᱫᱷᱮᱭᱟᱱ ᱟᱠᱚ ᱠᱟᱱᱟ ᱵᱟᱠᱤ ᱯᱟᱲᱦᱟᱜ ᱠᱚᱫᱚ ᱱᱟᱜ ᱱᱩᱠᱩ ᱫᱚ ᱫᱤᱱ ᱞᱮᱠᱟ ᱜᱮᱠᱚ ᱦᱤᱡᱩᱜ ᱠᱟᱱᱟ ᱟᱹᱰᱤ ᱡᱳᱨ ᱜᱮᱠᱚ ᱯᱟᱲᱦᱟᱜ ᱠᱟᱱᱟ ᱵᱟᱝᱟ ᱪᱟᱞᱟᱣ ᱵᱟᱲᱟᱜ ᱠᱟᱱ ᱜᱮᱭᱟ ᱠᱚ ᱢᱤᱫ ᱚᱠᱛᱚ ᱱᱚᱸᱰᱮ ᱴᱤᱭᱩᱥᱚᱱ ᱠᱚ ᱦᱤᱡᱩᱜ ᱠᱟᱱᱟ ᱢᱤᱫ ᱚᱠᱛᱚ ᱚᱸᱰᱮ ᱤᱥᱠᱩᱞ ᱚᱨ ᱢᱤᱫ ᱚᱠᱛᱚ ᱥᱟᱱᱛᱟᱞᱤ ᱯᱟᱲᱦᱟᱣ ᱵᱟᱱᱟᱨ ᱜᱮᱠᱚ ᱪᱟᱞᱟᱜ ᱠᱟᱱᱟ ᱦᱤᱡᱩᱜ ᱥᱮᱱᱚᱜ ᱠᱟᱱᱟ ᱠᱚ ᱡᱚᱛᱚ ᱜᱮᱠᱚ ᱠᱚᱨᱟᱣᱮᱜᱼᱟ ᱦᱚᱸ ᱵᱮᱥ ᱜᱮ ᱠᱤᱪᱷᱩ ᱫᱚ ᱟᱨ ᱚᱱᱠᱟ ᱫᱚ ᱱᱟᱜ ᱚᱱᱠᱟ ᱢᱟ ᱱᱟᱜ ᱟᱹᱞᱤᱧ ᱴᱷᱮᱱ ᱠᱷᱚᱱ ᱢᱟ ᱚᱰᱚᱠ ᱠᱟᱛᱮᱫ ᱢᱟ ᱱᱟᱜ ᱠᱚᱞᱮᱡᱽ ᱦᱟᱹᱨᱤᱡ ᱠᱚ ᱞᱟᱹᱭᱮᱫ ᱜᱮᱭᱟ ᱟᱫᱚ ᱠᱤᱪᱷᱩᱜᱟᱱ ᱜᱤᱫᱽᱨᱟᱹ ᱠᱚ ᱦᱩᱭᱟᱠᱟᱱ ᱜᱮᱭᱟ ᱢᱟᱱᱮ ᱟᱹᱰᱤ ᱵᱚᱪᱷᱚᱨ ᱠᱷᱚᱱᱤᱧ ᱯᱟᱲᱦᱟᱣ ᱟᱹᱜᱩᱭᱮᱫ ᱠᱚ ᱛᱟᱦᱮᱸᱜᱼᱟ ᱛᱚ ᱤᱱᱟᱹ ᱠᱷᱟᱱ ᱢᱤᱫ ᱵᱟᱨ ᱫᱚ ᱠᱟᱹᱢᱤ ᱠᱚ ᱥᱟᱨᱵᱷᱚᱥ ᱠᱚᱠᱚ ᱧᱟᱢᱟᱠᱟᱜᱼᱟ ᱪᱟᱹᱠᱨᱤ ᱠᱚᱠᱚ ᱧᱟᱢᱟᱠᱟᱜᱼᱟ ᱦᱳᱭ ᱟᱫᱚ ᱡᱚᱛᱚ ᱜᱤᱫᱽᱨᱟᱹ ᱢᱟ ᱱᱟᱜ ᱵᱟᱝᱠᱚ ᱥᱚᱢᱟᱱᱟ ᱪᱮᱫ ᱵᱤᱱ ᱞᱟᱹᱭ ᱫᱟᱲᱮᱭᱟᱜᱼᱟ ᱟᱫᱚ ᱦᱳᱭ ᱦᱳᱭ ᱦᱳᱭ ᱟᱹᱞᱤᱧ ᱢᱟ ᱱᱟᱜ ᱞᱤᱧ ᱦᱳᱭ ᱦᱳᱭ ᱦᱳᱭ

ᱦᱳᱭ ᱚᱱᱠᱟ ᱵᱟᱲᱟ ᱦᱩᱭ ᱵᱟᱲᱟ ᱜᱚᱫᱚᱜ ᱜᱮᱭᱟ ᱥᱮ ᱟᱫᱚ ᱚᱠᱟ ᱞᱮᱠᱟᱱᱟᱜ ᱦᱚᱭ ᱦᱤᱸᱥᱤᱫ ᱠᱚ ᱞᱟᱜᱟᱣᱟᱠᱚᱣᱟ ᱛᱚ ᱜᱤᱫᱽᱨᱟᱹ ᱠᱚ ᱢᱮᱱ ᱠᱟᱛᱮᱫ ᱦᱚᱸ ᱵᱟᱝᱠᱚ ᱵᱩᱡᱷᱟᱹᱜᱼᱟ ᱦᱳᱭ ᱚᱱᱟ ᱜᱮᱞᱤᱧ ᱞᱟᱹᱭᱮᱜᱼᱟ ᱠᱤᱪᱷᱩ ᱜᱟᱱ ᱵᱟᱨ ᱯᱮ ᱦᱚᱲ ᱜᱤᱫᱽᱨᱟᱹ ᱢᱮᱱᱟᱜ ᱠᱚᱣᱟ ᱠᱤ ᱪᱟᱹᱠᱨᱤ ᱠᱚ ᱧᱟᱢ ᱠᱟᱜ ᱛᱟᱹᱞᱤᱧᱟ ᱟᱹᱞᱤᱧ ᱨᱮᱱ ᱯᱟᱹᱴᱷᱩᱣᱟᱹ ᱠᱚ ᱱᱟᱜ ᱦᱳᱭ ᱱᱮᱸᱰᱮ ᱞᱤᱧ ᱤᱱᱴᱟᱨ ᱦᱟᱨᱤᱡ ᱜᱮ ᱱᱟᱜ ᱱᱚᱛᱮᱞᱤᱧ ᱫᱷᱮᱭᱟᱱᱟᱠᱚᱣᱟ ᱦᱟᱱᱛᱮ ᱢᱟ ᱱᱟᱜ ᱵᱟᱝᱞᱤᱧ ᱴᱷᱤᱠᱟᱹ ᱠᱚᱫᱚ ᱚᱠᱚᱭ ᱦᱟᱱᱛᱮ ᱵᱟᱨᱦᱮ ᱥᱮᱱ ᱯᱟᱲᱦᱟᱜ ᱠᱚ ᱪᱟᱞᱟᱜᱼᱟ ᱚᱠᱚᱭ ᱵᱟᱨᱦᱮ ᱫᱤᱥᱚᱢ ᱠᱷᱚᱱ ᱦᱳᱭ ᱦᱳᱭ ᱟᱥᱚᱞ ᱠᱟᱛᱷᱟ ᱢᱟ ᱚᱱᱱᱟ ᱜᱮ

ᱟᱨ ᱟᱞᱚ ᱵᱮᱱ ᱞᱟᱹᱭᱟ ᱡᱷᱟᱨᱠᱷᱚᱱ ᱨᱮᱫᱚ ᱱᱚᱝᱠᱟ ᱦᱩᱭ ᱵᱟᱲᱟᱜ ᱜᱮᱭᱟ ᱟᱫᱚ ᱜᱚᱴᱟ ᱫᱚ ᱱᱟᱜ ᱵᱟᱝ ᱥᱚᱢᱟᱱᱟᱛᱚ ᱡᱚᱛᱚ ᱦᱚᱲᱟᱜ ᱢᱚᱱᱮ ᱡᱚᱛᱚ ᱦᱚᱲᱟᱜ ᱢᱚᱱᱛᱨᱤ ᱠᱚ ᱱᱟᱜ ᱢᱚᱱᱮ ᱛᱟᱠᱚ ᱵᱟᱝ ᱥᱚᱢᱟᱱᱟ ᱚᱠᱚᱭ ᱠᱚ ᱚᱠᱟ ᱞᱮᱠᱟ

ᱦᱳᱭ ᱦᱳᱭ ᱦᱳᱭ ᱧᱮᱞᱮᱜᱼᱟ ᱵᱚᱱ ᱦᱟᱸᱜ ᱚᱱᱮ ᱛᱚ ᱚᱲᱟᱜ ᱫᱚ ᱱᱟᱜ ᱤᱱᱟᱹ ᱠᱚᱜᱮ ᱪᱟᱞᱟᱜ ᱠᱟᱱᱟ ᱢᱚᱱᱛᱨᱤ ᱠᱚ ᱯᱩᱨᱟᱹᱣ ᱞᱮᱱ ᱠᱷᱟᱱ ᱜᱮ ᱱᱟᱜ ᱡᱚᱛᱚᱣᱟᱜ ᱠᱤᱪᱷᱩ ᱦᱩᱭ ᱜᱚᱫᱚᱜᱼᱟ